ᱛᱤ ᱯᱟᱢᱯ ᱫᱚ ᱟᱹᱰᱤ ᱟᱸᱴᱮ ᱠᱟᱹᱢᱤᱭᱮ ᱮᱢᱫᱟ ᱪᱮᱫᱟᱜ ᱡᱮ ᱟᱭᱢᱟ ᱡᱟᱭᱜᱟ ᱨᱮ ᱛᱤ ᱯᱟᱢᱯ ᱵᱟᱹᱱᱩᱜᱼᱟ ᱜᱟᱰᱟ ᱠᱷᱚᱱ ᱥᱮ ᱯᱩᱠᱷᱨᱤ ᱠᱷᱚᱱ ᱫᱟᱜ ᱟᱹᱜᱩ ᱠᱟᱛᱮᱫ ᱠᱚ ᱠᱟᱹᱢᱤ ᱨᱮᱠᱚ ᱞᱟᱜᱟᱣᱮᱫᱟ ᱫᱟᱜ ᱚᱱᱠᱟ ᱜᱮ ᱥᱩᱨ ᱨᱮ ᱛᱟᱦᱮᱸᱞᱮᱱ ᱠᱷᱟᱱ ᱛᱤ ᱯᱟᱢᱯ ᱚᱱᱟ ᱫᱚ ᱦᱩᱭᱩᱜ ᱠᱟᱱᱟ ᱟᱭᱢᱟ ᱞᱮᱠᱟᱱ ᱠᱟᱹᱢᱤ ᱨᱮ ᱡᱮᱢᱚᱱ ᱠᱤᱪᱨᱤᱡ ᱠᱚ ᱥᱟᱯᱷᱟᱭ ᱦᱩᱭᱩᱜᱼᱟ ᱛᱷᱟᱹᱨᱤᱼᱵᱟᱹᱴᱤ ᱜᱟᱥᱟᱣ ᱦᱩᱭᱩᱜᱼᱟ ᱰᱟᱹᱵᱽᱨᱟᱹ ᱥᱟᱯᱷᱟᱜ ᱦᱩᱭᱩᱜᱼᱟ ᱧᱩᱭ ᱞᱟᱹᱜᱤᱫ ᱫᱟᱜᱼᱮ ᱟᱹᱜᱩ ᱜᱚᱫ ᱦᱩᱭᱩᱜᱼᱟ ᱫᱟᱜ ᱵᱮᱵᱚᱦᱟᱨ ᱞᱟᱹᱜᱤᱫ ᱟᱨᱠᱤ ᱫᱟᱜ ᱠᱟᱹᱢᱤ ᱨᱮ ᱞᱟᱜᱟᱣ ᱞᱟᱹᱜᱤᱫ ᱫᱚ ᱛᱤ ᱯᱟᱢᱯ ᱫᱚ ᱟᱹᱰᱤ ᱟᱸᱴᱜᱮ ᱥᱩᱵᱤᱫᱟ ᱜᱮᱭᱟ ᱥᱩᱨ ᱨᱮ ᱛᱟᱦᱮᱸᱞᱮᱱ ᱠᱷᱟᱱ ᱫᱚ ᱡᱟᱦᱟᱸᱭ ᱥᱤᱛᱩᱝ ᱠᱷᱚᱱᱼᱮᱭ ᱦᱮᱡᱱᱟ ᱥᱮ ᱫᱟᱜ ᱟᱹᱰᱤ ᱟᱸᱴ ᱛᱮᱛᱟᱝ ᱠᱟᱫᱮ ᱠᱷᱟᱱ ᱩᱱᱤ ᱫᱚ ᱛᱤ ᱯᱟᱢᱯ ᱥᱤᱛᱩᱝ ᱨᱮ ᱢᱮᱱᱟᱜ ᱨᱮᱦᱚᱸ ᱥᱮ ᱩᱢᱩᱞ ᱨᱮ ᱢᱮᱱᱟᱜ ᱨᱮᱦᱚᱸ ᱛᱤ ᱯᱟᱢᱯ ᱠᱷᱚᱱ ᱫᱟᱜ ᱵᱟᱨᱼᱯᱮ ᱫᱷᱟᱣ ᱰᱷᱚᱠᱚᱡ ᱞᱮᱠᱷᱟᱱ ᱨᱮᱭᱟᱲ ᱫᱟᱜ ᱩᱰᱩᱠᱚᱜᱼᱟ ᱚᱱᱟ ᱨᱮᱭᱟᱲ ᱫᱟᱜ ᱟᱹᱜᱩ ᱠᱟᱛᱮᱫ ᱜᱮ ᱧᱩ ᱫᱟᱲᱮᱭᱟᱜᱼᱟ